ᱤᱧ ᱫᱚ ᱤᱥᱠᱩᱞ ᱨᱮᱱ ᱯᱟᱹᱴᱷᱣᱟᱹᱧ ᱞᱟᱹᱭ ᱮᱫᱟ ᱱᱤᱛ ᱯᱚᱥᱪᱷᱤᱢ ᱵᱚᱝᱜᱚ ᱯᱚᱱᱚᱛ ᱨᱮ ᱚᱠᱚᱭ ᱚᱠᱚᱭ ᱢᱟᱱᱮ ᱥᱟᱨᱦᱟᱣ ᱩᱱᱠᱩ ᱤᱭᱟᱹ ᱴᱤᱪᱟᱨᱥ ᱠᱚ ᱢᱮᱱᱟᱜ ᱠᱚᱣᱟ ᱴᱷᱤᱠᱜᱮᱭᱟ ᱩᱱᱟᱹᱜ ᱜᱟᱱ ᱠᱟᱛᱷᱟ ᱢᱮᱱ ᱞᱟᱹᱜᱤᱫ ᱟᱹᱰᱤ ᱟᱹᱰᱤ ᱥᱟᱨᱦᱟᱣ ᱴᱷᱤᱠᱜᱮᱭᱟ ᱫᱚᱦᱚᱭ ᱫᱟᱹᱧ